ᱦᱳᱭ ᱜᱚᱢᱠᱮ ᱞᱟᱹᱭ ᱵᱤᱱ ᱡᱚᱦᱟᱨ ᱜᱮ ᱦᱮᱸ ᱦᱮᱸ ᱦᱮᱸ ᱦᱮᱸ ᱦᱮᱸ ᱠᱩᱲᱟᱹᱣ ᱠᱚᱫᱚ ᱟᱨ ᱪᱮᱫ ᱱᱟᱦᱟᱜ ᱦᱟᱺᱰᱤ ᱠᱚ ᱠᱚᱵᱚᱱ ᱦᱟᱹᱨ ᱧᱚᱜᱼᱟ ᱟᱨ ᱯᱟᱨᱟᱵᱽ ᱨᱮ ᱯᱤᱴᱷᱟᱹ ᱧᱚᱜ ᱟᱵᱚᱱ ᱟᱨ ᱞᱮᱴᱚ ᱧᱚᱜᱼᱟ ᱟᱨ ᱡᱤᱞ ᱠᱚᱵᱚᱱ ᱟᱹᱜᱩ ᱧᱚᱜᱟ ᱦᱳᱭ ᱟᱨ ᱤᱱᱟᱹ ᱤᱭᱟᱹ ᱠᱚᱫᱚ ᱰᱩᱵᱩᱜ ᱠᱚᱦᱚᱸ ᱵᱚᱱ ᱰᱩᱵᱩᱜ ᱵᱟᱲᱟ ᱧᱚᱜᱼᱟ ᱯᱤᱴᱷᱟᱹᱭᱟᱵᱚᱱ ᱞᱟᱴᱷᱟᱭᱟᱵᱚᱱ ᱡᱚᱢ ᱟᱵᱚᱱ ᱟᱨ ᱮᱱᱮᱡ ᱦᱚᱵᱚᱱ ᱮᱱᱮᱡ ᱧᱚᱜᱟ ᱯᱤᱴᱷᱟᱹ ᱠᱚᱦᱚᱸ ᱵᱚᱱ ᱯᱤᱴᱷᱟᱹ ᱧᱚᱜᱼᱟ

ᱚᱲᱟᱜ ᱰᱩᱵᱩᱜᱢᱟ ᱱᱮᱛᱟᱨᱢᱟ ᱟᱵᱚ ᱥᱮᱫ ᱠᱚᱢᱟ ᱠᱷᱟᱲᱭᱟ ᱜᱷᱟᱝᱨᱟ ᱦᱚᱸ ᱵᱟᱠᱚ ᱤᱭᱟᱭᱫᱟ ᱟᱫᱚ ᱚᱱᱮ ᱦᱚᱛᱚᱫ ᱠᱚᱜᱮ ᱵᱚᱱ ᱰᱩᱵᱩᱜᱼᱟ

ᱦᱳᱭ ᱦᱳᱭ ᱦᱳᱭ ᱦᱮᱸ ᱦᱳᱭ ᱟᱹᱵᱤᱱ ᱛᱤᱥ ᱱᱟᱦᱟᱜ ᱵᱤᱱ ᱦᱤᱡᱩᱜ ᱠᱟᱱᱟ ᱱᱟᱦᱟᱜ ᱚᱱᱟ ᱜᱮᱛᱚ

ᱦᱳᱭ ᱰᱩᱵᱩᱜ ᱯᱤᱴᱷᱟᱹ ᱠᱚ ᱟᱨ ᱮᱥᱠᱟᱨ ᱮᱥᱠᱟᱨ ᱫᱚ ᱜᱩᱲ ᱯᱤᱴᱷᱟᱹ ᱠᱚ ᱪᱟᱨᱯᱟ ᱯᱤᱴᱷᱟᱹ ᱠᱚ ᱦᱳᱭ ᱤᱭᱟᱹ ᱜᱩᱲ ᱯᱤᱴᱷᱟᱹ ᱠᱚ ᱦᱮᱱᱟᱜᱼᱟ ᱚᱱᱠᱟ ᱫᱚ ᱰᱷᱮᱹᱨ ᱫᱷᱟᱨᱮ ᱜᱩᱲ ᱠᱚ ᱦᱟᱛᱟᱣ ᱦᱩᱭᱩᱜᱼᱟ ᱟᱨ ᱚᱱᱟ ᱦᱚᱸ ᱱᱟᱦᱟᱜ ᱪᱤᱱᱤ ᱠᱚ ᱦᱟᱛᱟᱣ ᱧᱚᱜ ᱦᱩᱭᱩᱜᱼᱟ ᱦᱳᱭ ᱥᱩᱱᱩᱢ ᱠᱚ ᱦᱟᱛᱟᱣ ᱦᱩᱭᱩᱜᱼᱟ ᱟᱨ ᱚᱱᱟ ᱠᱚ ᱞᱮᱱᱠᱷᱟᱱ ᱦᱳᱭ ᱦᱳᱭ ᱦᱤᱡᱩᱜ ᱯᱮ ᱦᱳᱭ ᱚᱱᱟ ᱫᱚ ᱟᱵᱚ ᱥᱟᱱᱛᱟᱲ ᱥᱚᱢᱟᱡᱽ ᱨᱮ ᱦᱟᱺᱰᱤ ᱵᱟᱝᱠᱷᱟᱱ ᱵᱟᱭ ᱜᱟᱱᱚᱜ ᱠᱟᱱᱟ ᱥᱮ ᱛᱟᱵᱚᱱ ᱦᱮᱸ ᱵᱟᱝ ᱨᱟᱹᱥᱠᱟᱹᱭᱟ ᱵᱚᱱ ᱟᱠᱷᱲᱟ ᱨᱮ ᱟᱠᱷᱲᱟ ᱨᱮᱵᱚᱱ ᱨᱟᱹᱥᱠᱟᱹ ᱧᱚᱜᱼᱟ ᱛᱤᱱᱟᱹᱜ ᱢᱮᱱᱟᱜᱼᱟ ᱢᱟᱹᱡᱷᱤ ᱴᱷᱮᱱ ᱢᱮᱱᱟᱜᱼᱟ ᱢᱟᱹᱡᱷᱤ ᱴᱷᱮᱱ

ᱦᱳᱭ ᱦᱳᱭ ᱦᱳᱭ ᱦᱳᱭ ᱦᱳᱭ ᱠᱷᱚᱵᱚᱨ ᱟᱹᱵᱤᱱᱟᱞᱤᱧ ᱱᱤᱦᱟᱹᱛᱤ ᱞᱤᱧ ᱠᱷᱚᱵᱚᱨ ᱟᱹᱵᱤᱱᱟ

ᱦᱳᱭ ᱦᱳᱭ ᱦᱳᱭ ᱟᱨ ᱱᱤᱛᱚᱜᱼᱢᱟ ᱜᱟᱹᱰᱤ ᱢᱚᱴᱚᱨ ᱤᱭᱟᱹ ᱜᱮᱭᱟ ᱦᱳᱭ ᱢᱟ ᱛᱚᱵᱮ